ᱤᱧ ᱡᱚᱠᱷᱚᱱ ᱛᱩᱨᱩᱭ ᱥᱮᱨᱢᱟ ᱨᱮᱱᱤᱧ ᱛᱟᱦᱮᱸ ᱠᱟᱱᱟ ᱛᱚᱠᱷᱚᱱ ᱜᱮ ᱤᱧ ᱫᱚ ᱢᱟᱨᱥᱟᱞ ᱟᱨᱴ ᱨᱮᱠᱚ ᱵᱷᱚᱨᱛᱤ ᱞᱮᱫᱤᱧᱟ ᱩᱱ ᱡᱚᱦᱚᱜ ᱠᱷᱚᱡᱜᱮ ᱤᱧ ᱫᱚ ᱢᱟᱨᱥᱟᱞ ᱟᱨᱴ ᱨᱮᱧ ᱠᱚᱨᱟᱣ ᱟᱹᱜᱩᱭᱮᱫᱟ ᱟᱞᱮ ᱟᱛᱳ ᱨᱮᱱᱟᱜ ᱢᱤᱫᱴᱮᱱ ᱤᱥᱠᱩᱞ ᱨᱮ ᱢᱟᱨᱥᱟᱞ ᱟᱨᱴ ᱠᱚ ᱥᱮᱬᱟ ᱟᱞᱮ ᱠᱟᱱ ᱛᱟᱦᱮᱸᱜ ᱟᱨ ᱟᱞᱮᱭᱟᱜ ᱟᱸᱜᱽᱨᱚᱵ ᱫᱚ ᱯᱩᱸᱰ ᱜᱮ ᱛᱟᱦᱮᱸ ᱠᱟᱱᱟ ᱟᱨ ᱰᱟᱸᱰᱟᱨᱮ ᱢᱤᱫᱴᱟᱱ ᱵᱮᱞᱴ ᱞᱮᱠᱟᱞᱮ ᱛᱚᱞᱮᱜ ᱛᱟᱦᱮᱸ ᱠᱟᱱᱟ ᱟᱞᱮᱨᱮᱱ ᱢᱤᱫᱴᱟᱝ ᱢᱟᱪᱮᱫ ᱜᱚᱢᱠᱮᱭ ᱛᱟᱦᱮᱸ ᱠᱟᱱᱟᱭ ᱡᱟᱦᱟᱸᱭ ᱫᱚ ᱟᱞᱮ ᱢᱟᱨᱥᱟᱞ ᱟᱨᱴ ᱮ ᱥᱮᱬᱟ ᱟᱞᱮ ᱠᱟᱱ ᱛᱟᱦᱮᱸ ᱠᱟᱱᱟ ᱛᱤ ᱡᱟᱸᱜᱟ ᱠᱚ ᱪᱮᱫ ᱠᱟ ᱠᱚ ᱞᱟᱦᱟᱭᱟ ᱟᱨ ᱪᱮᱫ ᱠᱟ ᱠᱚ ᱛᱟᱯᱟᱢᱟ ᱚᱱᱟ ᱠᱚᱭ ᱥᱮᱬᱟ ᱟᱞᱮ ᱠᱟᱱ ᱛᱟᱦᱮᱸ ᱠᱟᱱᱟ ᱟᱨ ᱤᱧ ᱫᱚ ᱱᱮᱛᱟᱨ ᱦᱚᱸ ᱢᱟᱨᱥᱟᱞ ᱟᱨᱴ ᱟᱹᱰᱤ ᱵᱮᱥ ᱟᱨ ᱟᱹᱰᱤ ᱱᱟᱯᱟᱭᱤᱧ ᱵᱩᱡᱷᱟᱹᱜᱮ ᱛᱟᱦᱮᱱ